ᱦᱮᱞᱳ ᱦᱮᱸ ᱞᱟᱹᱭ ᱵᱮᱱ ᱦᱮᱸ ᱢᱟ ᱞᱟᱹᱭ ᱵᱮᱱ ᱵᱟᱯᱞᱟ ᱨᱮᱫᱚ ᱛᱟᱦᱮᱱ ᱜᱮᱭᱟ ᱢᱟᱸᱰᱣᱟᱭᱟᱠᱚ ᱢᱟᱸᱰᱟᱣᱟ ᱦᱤᱞᱳᱜ ᱫᱚ ᱩᱱᱠᱩ ᱰᱚᱢᱠᱚ ᱦᱤᱡᱩᱜᱼᱟ ᱰᱚᱢ ᱦᱮᱡ ᱠᱟᱛᱮᱫ ᱫᱚ ᱢᱟᱸᱰᱣᱟ ᱠᱚ ᱡᱟᱜᱟᱣᱟ ᱢᱟᱸᱰᱣᱟ ᱡᱟᱜᱟᱣ ᱠᱟᱛᱮᱫ ᱫᱚ ᱢᱤᱫᱴᱮᱱ ᱥᱤᱢ ᱠᱚ ᱤᱭᱟᱹ ᱮᱢ ᱮᱢᱚᱜ ᱦᱩᱭᱩᱜᱼᱟ ᱩᱱᱠᱩ ᱟᱫᱚ ᱥᱤᱢ ᱠᱚ ᱵᱚᱸᱜᱟᱭᱮᱭᱟ ᱢᱤᱫᱴᱮᱱ ᱛᱟᱨᱯᱚᱨᱮ ᱫᱚ ᱟᱫᱚ ᱚᱱᱮ ᱦᱟᱱᱛᱮ ᱫᱟᱜ ᱵᱟᱯᱞᱟ ᱠᱚ ᱦᱮᱱᱟᱜᱼᱟ ᱫᱟᱜ ᱵᱟᱯᱞᱟ ᱠᱟᱛᱮᱫ ᱫᱚ ᱟᱫᱚ ᱚᱱᱮ ᱪᱷᱟᱹᱴᱭᱟᱹᱨ ᱠᱚ ᱪᱷᱟᱹᱴᱭᱟᱹᱨ ᱠᱚ ᱦᱮᱱᱟᱜᱼᱟ ᱪᱷᱟᱹᱴᱭᱟᱹᱨᱚᱜ ᱟᱠᱚ

ᱵᱟᱯᱞᱟ ᱠᱟᱛᱮᱫ ᱫᱚ ᱵᱟᱹᱨᱭᱟᱹᱛᱚᱜ ᱠᱚ ᱦᱤᱡᱩᱜᱼᱟ ᱫᱟᱨᱟᱢ ᱟᱹᱜᱩ ᱠᱚᱣᱟᱠᱚ ᱫᱟᱨᱟᱢ ᱟᱹᱜᱩ ᱠᱟᱛᱮᱫ ᱫᱚ ᱥᱤᱸᱫᱽᱨᱟᱹᱫᱟᱱ ᱦᱩᱭᱩᱜᱼᱟ ᱥᱤᱸᱫᱽᱨᱟᱹᱫᱟᱱ ᱦᱩᱭ ᱯᱚᱨ ᱫᱚ ᱟᱫᱚ ᱯᱤᱲᱪᱷᱟᱹᱣ ᱟᱫᱮᱨ ᱯᱤᱲᱪᱷᱟᱹᱣ ᱟᱫᱮᱨ ᱠᱚᱣᱟᱠᱚ ᱯᱤᱲᱪᱷᱟᱹᱣ ᱟᱫᱮᱨ ᱠᱟᱛᱮᱫ ᱫᱚ ᱫᱚᱥᱟᱨ ᱦᱤᱞᱟᱹᱜ ᱫᱚ ᱵᱟᱸᱫᱟᱯᱚᱱ ᱵᱟᱸᱫᱟᱯᱚᱱ ᱦᱩᱭᱩᱜᱼᱟ ᱵᱟᱸᱫᱟᱯᱚᱱ ᱦᱩᱭ ᱠᱟᱛᱮᱫ ᱫᱚ ᱟᱫᱚ ᱚᱱᱮ ᱵᱤᱫᱟᱹ ᱨᱮᱱᱟᱜ ᱵᱮᱵᱚᱥᱛᱟ ᱦᱩᱭᱩᱜᱼᱟ ᱵᱤᱫᱟᱹ ᱠᱚᱣᱟᱠᱚ ᱢᱟᱹᱡᱷᱤ ᱛᱷᱟᱱ ᱠᱚ ᱦᱤᱡᱩᱜᱼᱟ ᱚᱸᱰᱮ ᱦᱮᱡ ᱠᱟᱛᱮ ᱛᱟᱛᱟᱣ ᱦᱮᱱᱟᱜᱼᱟ ᱦᱮᱸ ᱢᱟᱸᱰᱣᱟ ᱞᱟᱛᱟᱨ ᱨᱮ ᱛᱩᱝᱫᱟᱜ ᱴᱟᱢᱟᱠ ᱛᱩᱝᱫᱟᱜ ᱴᱟᱢᱟᱠ ᱦᱮᱱᱟᱜᱼᱟ ᱟᱨᱚ ᱚᱱᱮ ᱡᱷᱩᱢᱩᱨ ᱡᱷᱩᱢᱩᱨ ᱟᱜ ᱠᱚ ᱢᱮᱱᱟᱜᱼᱟ ᱚᱱᱟᱠᱚ ᱟᱨ ᱚᱱᱮ ᱵᱤᱫᱟᱹ ᱥᱩᱢᱚᱭ ᱫᱚ ᱟᱫᱚ ᱚᱱᱮ ᱟᱹᱜᱩ ᱠᱚᱣᱟᱠᱚ ᱢᱟᱹᱡᱷᱤ ᱛᱷᱟᱱ ᱚᱸᱰᱮ ᱵᱤᱫᱟᱹ ᱜᱚᱫ ᱠᱟᱠᱚ ᱦᱩᱭᱩᱜᱼᱟ ᱥᱚᱨᱦᱟᱭᱨᱮ ᱥᱚᱨᱦᱟᱭ ᱨᱮᱫᱚ ᱟᱵᱚ ᱫᱚ ᱟᱹᱰᱤ ᱤᱭᱟᱹ ᱨᱟᱹᱥᱠᱟᱹ ᱥᱚᱨᱦᱟᱭ ᱛᱟᱵᱚᱱ ᱫᱚ ᱟᱹᱰᱤ ᱨᱟᱹᱥᱠᱟᱹ ᱯᱚᱨᱚᱵᱽ ᱞᱟᱹᱴᱩ ᱯᱚᱨᱚᱵᱽ ᱠᱟᱱᱟ ᱛᱩᱝᱫᱟᱜ ᱴᱟᱢᱟᱠ ᱱᱤᱭᱟᱹ ᱚᱱᱮ ᱡᱷᱩᱢᱩᱨ ᱡᱷᱩᱢᱩᱨᱟᱜ ᱱᱤᱭᱟᱹ ᱮᱠᱵᱟᱨᱮ ᱠᱩᱞᱦᱤ ᱠᱚ ᱩᱰᱩᱠᱚᱜᱼᱟ ᱠᱩᱞᱦᱤ ᱠᱚ ᱩᱰᱩᱠᱚᱜᱼᱟ ᱟᱨ ᱨᱟᱹᱥᱠᱟᱹᱭᱟᱠᱚ ᱛᱩᱝᱫᱟᱜ ᱴᱟᱢᱟᱠ ᱱᱤᱭᱟᱹ

ᱫᱚᱥᱟᱨ ᱦᱤᱞᱟᱹᱜ ᱫᱚᱥᱟᱨ ᱨᱮᱫᱚ ᱡᱟᱣᱨᱟ ᱟᱠᱚ ᱢᱟᱹᱡᱷᱤ ᱚᱲᱟᱜᱨᱮ ᱚᱸᱰᱮ ᱠᱚ ᱮᱱᱮᱡ ᱦᱚᱴᱚᱠᱟᱜᱼᱟ ᱢᱤᱫ ᱟᱠᱷᱲᱟ ᱟᱫᱚ ᱚᱱᱮ ᱠᱚ ᱩᱰᱩᱝᱚᱜᱼᱟ ᱤᱭᱟᱹ ᱵᱟᱨᱦᱮ ᱮᱱᱛᱮᱫ ᱫᱤᱥᱟᱹᱢ ᱛᱮ ᱟᱫᱚ ᱤᱫᱤᱭᱟᱠᱚ ᱛᱩᱝᱫᱟᱜ ᱴᱟᱢᱟᱠ ᱟᱵᱟᱨ ᱚᱱᱮ ᱤᱭᱟᱹ ᱰᱷᱩᱞᱠᱤ ᱠᱚ ᱢᱟᱨᱟᱜ ᱯᱤᱧᱪᱟᱹᱨ ᱠᱚ ᱫᱷᱩᱛᱤ ᱫᱟᱹᱲᱦᱤ ᱚᱱᱮ ᱤᱭᱟᱹ ᱠᱚᱸᱜ ᱤᱞ ᱠᱚ ᱚᱱᱟᱠᱚᱠᱚ ᱥᱟᱡᱟᱣ ᱪᱟᱞᱟᱜᱼᱟ ᱢᱚᱡᱽᱜᱮ ᱠᱚᱨᱛᱟᱞ ᱠᱚᱧ ᱞᱟᱹᱭ ᱠᱮᱫ ᱫᱚ ᱠᱟᱸᱥᱟ ᱠᱚᱨᱛᱟᱞ ᱠᱚ ᱡᱚᱛᱚ ᱵᱟᱦᱟ ᱫᱚ ᱚᱱᱮ ᱟᱵᱚ ᱫᱚ ᱮᱱᱛᱮᱫ ᱞᱟᱦᱟ ᱦᱤᱞᱟᱹᱜ ᱠᱚ ᱫᱟᱵ ᱦᱚᱴᱚ ᱠᱟᱜᱼᱟ ᱫᱚᱥᱟᱨ ᱦᱤᱞᱟᱹᱜ ᱫᱚᱠᱚ ᱪᱟᱞᱟᱜᱼᱟ ᱡᱟᱦᱮᱨ ᱵᱩᱴᱟᱹ ᱚᱸᱰᱮ ᱠᱷᱚᱱ ᱫᱚ ᱦᱤᱡᱩᱜ ᱟᱠᱚ ᱟᱵᱚ ᱫᱚ ᱚᱱᱮ ᱠᱩᱞᱦᱤ ᱢᱩᱪᱟᱹᱫ ᱠᱷᱚᱱ ᱨᱩᱻᱨᱩ ᱛᱮ ᱱᱟᱭᱠᱮᱭ ᱦᱤᱡᱩᱜᱼᱟ ᱡᱚᱛᱚ ᱚᱲᱟᱜ ᱚᱲᱟᱜ ᱚᱲᱟᱜ ᱚᱲᱟᱜ ᱩᱱᱤ ᱱᱟᱭᱠᱮ ᱫᱚ ᱡᱟᱸᱜᱟ ᱫᱟᱜᱮᱭᱟᱠᱚ ᱟᱨ ᱚᱱᱮ ᱵᱟᱦᱟᱭ ᱮᱢᱟ ᱠᱚᱣᱟ ᱜᱚᱪᱷᱟᱨᱮ ᱚᱱᱮ ᱚᱱᱠᱟ ᱚᱱᱮ ᱵᱟᱦᱟ ᱞᱮᱭᱚᱝ ᱜᱮ ᱚᱱᱮ ᱮᱱᱛᱮᱫ ᱵᱟᱦᱟ ᱨᱮᱫᱚ ᱡᱩᱫᱟᱹ ᱜᱮᱭᱟ ᱛᱚ ᱨᱩ ᱩᱱᱥᱚᱢᱚᱭ ᱫᱚ ᱵᱟᱦᱟ ᱞᱮᱭᱚᱝ ᱞᱮᱠᱟ ᱠᱚ ᱨᱩᱭᱟ ᱚᱱᱮ ᱛᱩᱝᱫᱟᱜ ᱜᱮ ᱛᱩᱝᱫᱟᱜ ᱴᱟᱢᱟᱠ ᱚᱱᱟᱠᱚᱜᱮ ᱵᱟᱦᱟ ᱨᱮᱫᱚ

ᱚᱻ ᱴᱷᱤᱠ ᱜᱮᱭᱟ ᱛᱚᱵᱮ